ᱤᱧᱟᱜ ᱢᱤᱫᱴᱮᱱ ᱥᱮᱞᱟᱭ ᱢᱮᱥᱤᱱ ᱢᱮᱱᱟᱜ ᱛᱤᱧᱟᱹ ᱟᱨ ᱚᱱᱟ ᱥᱮᱞᱟᱭ ᱢᱮᱥᱤᱱ ᱛᱮ ᱠᱤᱪᱷᱩ ᱠᱤᱪᱷᱩ ᱠᱤᱪᱨᱤᱡ ᱤᱧ ᱥᱮᱞᱟᱭᱫᱟᱹᱧ ᱨᱚᱜᱫᱟᱹᱧ ᱟᱭᱢᱟᱦᱚᱲ ᱥᱟᱛᱮᱜ ᱱᱚᱠᱟ ᱟᱹᱜᱩ ᱩᱴᱩᱣᱟᱹᱧ ᱠᱟᱱᱟᱠᱩ ᱫᱚᱠᱟᱱ ᱨᱮ ᱠᱚᱨᱟᱣ ᱠᱟᱛᱟᱠᱩ ᱠᱟᱹᱱᱟᱹᱧ ᱤᱫᱤᱭᱮᱫᱟ ᱠᱩ ᱠᱤᱪᱷᱩ ᱯᱚᱭᱥᱟ ᱤᱱᱠᱟᱢ ᱦᱩᱭᱩᱜ ᱠᱟᱱᱛᱤᱧᱟᱹ ᱟᱨ ᱥᱚᱝᱥᱟᱨ ᱨᱮᱧ ᱞᱟᱜᱟᱣᱮᱫᱟ ᱟᱨ ᱥᱟᱭᱟ ᱵᱞᱟᱣᱩᱡ ᱠᱩᱨᱛᱤ ᱪᱷᱮᱲᱟ ᱯᱷᱩᱴᱚ ᱡᱟᱦᱟᱱᱟᱜ ᱜᱤ ᱵᱚᱞᱮ ᱥᱮᱞᱟᱭ ᱮᱢᱟᱱ ᱛᱮᱭᱟᱜ ᱠᱩᱡ ᱥᱮᱞᱟᱭᱮᱫᱟᱹᱧ